ᱦᱮᱞᱳ ᱦᱮᱸ ᱤᱧ ᱫᱚ ᱩᱛᱛᱚᱨ ᱫᱤᱱᱟᱡᱽᱯᱩᱨᱤᱡ ᱦᱮᱞᱳ ᱦᱮᱸ ᱤᱧ ᱫᱚ ᱩᱛᱛᱚᱨ ᱫᱤᱱᱟᱡᱽᱯᱩᱨ ᱠᱷᱚᱱᱤᱧ ᱢᱮᱱᱮᱫ ᱠᱟᱱ ᱛᱟᱦᱮᱱᱟ ᱛᱚ ᱢᱮᱱᱮᱫ ᱛᱟᱦᱮᱱᱟᱹᱧ ᱡᱮ ᱱᱚᱰᱮ ᱥᱟᱱᱛᱟᱞᱤ ᱪᱤᱠᱤ ᱡᱮ ᱤᱭᱟᱹ ᱢᱮᱱᱟᱜᱼᱟ ᱡᱮᱴᱟ ᱟᱵᱚᱣᱟᱜ ᱡᱮ ᱥᱤᱠᱠᱷᱟ ᱢᱮᱱᱟᱜᱼᱟ ᱦᱮᱸ ᱚᱞ ᱪᱤᱠᱤ ᱛᱚ ᱚᱱᱟ ᱠᱷᱟᱹᱛᱤᱨ ᱜᱮ ᱱᱟᱥᱮᱱᱟᱜ ᱱᱚᱰᱮ ᱤᱭᱟᱹ ᱛᱟᱦᱮᱸᱠᱟᱱᱟ ᱤᱥᱠᱩᱞ ᱛᱟᱦᱮᱸᱠᱟᱱᱟ ᱴᱷᱤᱠᱜᱮᱭᱟ ᱛᱚ ᱚᱱᱟ ᱤᱥᱠᱩᱞ ᱨᱮᱜᱮ ᱟᱨᱠᱤ ᱯᱟᱲᱦᱟᱣ ᱞᱮᱠᱷᱟᱱ ᱢᱤᱫᱴᱮᱱ ᱜᱚᱝᱠᱮ ᱫᱚᱨᱠᱟᱨ ᱛᱮᱦᱮᱸᱠᱟᱱᱟ ᱛᱚ ᱟᱵᱮᱱ ᱠᱟᱛᱷᱟᱭ ᱜᱚᱝᱠᱮ ᱦᱮᱸ ᱚ ᱱᱚᱛᱮ ᱢᱤᱥᱚᱱ ᱢᱳᱲ ᱪᱷᱚᱴᱯᱟᱺᱰᱩᱣᱟᱹ ᱟᱨᱠᱤ ᱠᱟᱹᱴᱤᱡ ᱠᱚ ᱞᱟᱹᱴᱩ ᱠᱚ ᱡᱚᱛᱚ ᱜᱮ ᱢᱮᱱᱟᱜ ᱠᱚᱣᱟ ᱮᱵᱟᱨ ᱪᱮᱫᱞᱮᱠᱟ ᱛᱮ ᱩᱝᱠᱩ ᱡᱩᱛᱩᱜ ᱟᱠᱚ ᱯᱟᱲᱦᱟᱣ ᱠᱟᱹᱴᱤᱡ ᱠᱚ ᱡᱩᱫᱟᱹᱛᱮ ᱥᱮ ᱞᱟᱹᱴᱩ ᱠᱩ ᱡᱩᱫᱟᱹᱛᱮ ᱥᱮ ᱢᱤᱫ ᱥᱟᱶᱛᱮ ᱪᱮᱫ ᱞᱮᱠᱟ ᱠᱚ ᱯᱟᱲᱦᱟᱣ ᱞᱮᱱᱠᱷᱟᱱ ᱢᱚᱡᱽ ᱦᱩᱭᱩᱜᱼᱟ ᱟᱪᱪᱷᱟ ᱦᱩᱸ ᱦᱩᱸ ᱟᱪᱪᱷᱟ ᱟᱪᱪᱷᱟ ᱟᱫᱚ ᱱᱤᱭᱟᱹ ᱠᱷᱟᱹᱛᱤᱨ ᱥᱩᱵᱤᱫᱟ ᱦᱩᱭ ᱠᱚᱜᱼᱟ ᱥᱮ ᱵᱟᱝ ᱥᱮ ᱵᱩᱜᱤ ᱵᱟᱹᱲᱤᱡ ᱡᱟᱦᱟᱱᱟᱜ ᱠᱤᱪᱷᱩ ᱩᱱᱟᱹᱜ ᱛᱤᱸᱜᱩ ᱠᱚᱜᱼᱟ ᱥᱮ ᱵᱟᱝ ᱦᱩᱸ ᱦᱩᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱜᱮᱭᱟ ᱟᱹᱰᱤ ᱟᱹᱰᱤ ᱟᱭᱢᱟ ᱥᱟᱨᱦᱟᱣ ᱛᱚ ᱟᱭᱢᱟ ᱠᱤᱪᱷᱩ ᱵᱟᱰᱟᱭ ᱞᱟᱹᱜᱤᱫ ᱴᱷᱤᱠᱜᱮᱭᱟ ᱴᱷᱤᱠᱜᱮᱭᱟ ᱦᱩᱸ ᱟᱵᱟᱨ ᱨᱚᱲ ᱦᱩᱭᱩᱜᱼᱟ ᱦᱟᱸᱜ ᱦᱩᱸ ᱦᱩᱸ ᱢᱟ ᱛᱚᱵᱮ